ᱟᱞᱮ ᱱᱤᱭᱟᱹ ᱴᱚᱴᱷᱟ ᱢᱟ ᱦᱟᱥᱟ ᱢᱟ ᱢᱟᱱᱮ ᱜᱤᱛᱤᱞ ᱦᱟᱥᱟ ᱠᱟᱱᱟ ᱱᱤᱭᱟᱹ ᱦᱟᱥᱟ ᱨᱮᱜᱮ ᱫᱟᱨᱮᱠᱚ ᱡᱟᱦᱟᱱ ᱫᱟᱨᱮᱠᱚ ᱞᱮ ᱨᱚᱦᱚᱭᱟ ᱡᱮᱢᱚᱱ ᱡᱚ ᱫᱟᱨᱮᱫᱚ ᱩᱞᱠᱚ ᱠᱟᱱᱴᱷᱟᱲᱠᱚ ᱥᱮ ᱛᱳ ᱱᱤᱭᱟᱹ ᱦᱟᱥᱟ ᱨᱮᱜᱮ ᱞᱟᱹᱴᱩᱼᱟ ᱟᱨ ᱡᱟᱦᱟᱱ ᱯᱷᱚᱥᱚᱞᱠᱚ ᱞᱮ ᱞᱟᱜᱟᱣᱟ ᱡᱮᱢᱚᱱ ᱡᱚᱸᱰᱨᱟᱠᱚ ᱦᱩᱲᱩᱠᱚ ᱛᱳ ᱱᱤᱭᱟᱹ ᱦᱟᱥᱟ ᱨᱮᱜᱮ ᱦᱩᱭᱩᱜᱼᱟ ᱢᱟᱱᱮ ᱦᱟᱥᱟᱫᱚ ᱵᱟᱝ ᱡᱩᱫᱟᱹᱣᱟ ᱡᱚᱛᱚ ᱦᱟᱥᱟᱜᱮ ᱢᱤᱫ ᱜᱮᱭᱟ ᱱᱚᱛᱮᱱᱟᱜ ᱫᱚ ᱛᱳ ᱟᱞᱮ ᱡᱟᱦᱟᱸ ᱥᱟᱦᱟᱨ ᱠᱚᱞᱮ ᱞᱟᱜᱟᱣᱟ ᱚᱱᱟᱫᱚ ᱜᱩᱨᱤᱡ ᱥᱟᱦᱟᱨᱜᱮ ᱞᱮ ᱞᱟᱜᱟᱣᱟ ᱜᱩᱨᱤᱡ ᱥᱟᱦᱟᱨ ᱨᱮᱫᱚ ᱯᱷᱚᱞᱚᱱᱦᱚᱸ ᱡᱟᱹᱥᱛᱤᱭ ᱮᱢᱟ ᱟᱨ ᱥᱮ ᱨᱩᱣᱟᱹ ᱦᱟᱹᱥᱩ ᱠᱚᱦᱚᱸ ᱠᱚᱢᱜᱮ ᱦᱩᱭᱩᱜᱼᱟ

ᱠᱤᱨᱤᱧ ᱥᱟᱦᱟᱨ ᱨᱮᱢᱟ ᱵᱟᱡᱟᱨ ᱨᱮ ᱪᱟᱞᱟᱣ ᱞᱮᱱᱠᱷᱟᱱ ᱢᱟ ᱟᱹᱰᱤᱜᱟᱱ ᱫᱟᱢᱟ ᱛᱳ ᱚᱱᱟ ᱥᱟᱦᱟᱨ ᱫᱚ ᱫᱟᱢᱦᱚᱸ ᱫᱟᱢᱟ ᱟᱨ ᱮᱱᱛᱮᱫ ᱥᱟᱺᱜᱤᱧ ᱦᱚᱸ ᱥᱟᱺᱜᱤᱧᱟ ᱥᱮ ᱨᱩᱣᱟᱹ ᱦᱟᱹᱥᱩᱠᱚ ᱦᱚᱸ ᱩᱱᱟᱹᱜ ᱥᱟᱦᱟᱨ ᱞᱟᱜᱟᱣ ᱞᱮᱱᱠᱷᱟᱱ ᱫᱚ ᱦᱩᱭᱩᱜᱼᱟ ᱚᱱᱟᱛᱮ ᱜᱩᱨᱤᱡ ᱥᱟᱦᱟᱨᱜᱮ ᱰᱷᱮᱨᱞᱮ ᱞᱟᱜᱟᱣᱟ